ᱦᱳᱭ ᱪᱮᱬᱮ ᱫᱩᱧ ᱧᱮᱞ ᱟᱠᱟᱫ ᱠᱚᱜᱮᱭᱟ ᱱᱚᱣᱟ ᱟᱛᱳ ᱫᱤᱥᱚᱢ ᱨᱮᱫᱚ ᱦᱟᱸᱜ ᱪᱮᱬᱮ ᱢᱮᱱᱟᱜ ᱠᱚᱜᱮᱭᱟ ᱧᱮᱞ ᱟᱠᱟᱫ ᱠᱚᱜᱮᱭᱟᱹᱧ ᱟᱫᱚ ᱥᱩᱨᱮᱢ ᱪᱟᱞᱟᱜ ᱠᱷᱟᱱ ᱪᱮᱬᱮ ᱢᱟ ᱩᱭᱦᱟᱹᱨᱟᱭ ᱥᱮ ᱪᱮᱬᱮ ᱦᱚᱲᱮ ᱦᱤᱡᱩᱜ ᱠᱟᱱᱟ ᱦᱟᱱᱤ ᱯᱟᱪᱮᱫ ᱜᱚᱡᱮᱧᱟᱭ ᱚᱱᱟᱞᱟᱹᱜᱤᱫ ᱪᱮᱬᱮ ᱧᱮᱞ ᱫᱩᱧ ᱧᱮᱞ ᱟᱠᱟᱫ ᱠᱚᱜᱮᱭᱟ ᱟᱭᱩᱵ ᱥᱩᱢᱟᱹᱭ ᱜᱤᱧ ᱧᱮᱞ ᱟᱠᱟᱫ ᱠᱚᱣᱟ ᱦᱳᱭ ᱰᱮᱰᱮᱯ ᱪᱮᱬᱮ ᱦᱚᱸᱧ ᱧᱮᱞ ᱟᱠᱟᱫ ᱠᱚᱜᱮᱭᱟ ᱩᱱᱠᱩ ᱦᱚᱸ ᱟᱭᱩᱵ ᱵᱮᱲᱟ ᱫᱚ ᱱᱚᱣᱟ ᱵᱟᱲᱜᱮ ᱠᱚᱨᱮ ᱢᱟᱫ ᱢᱮᱱᱟᱜᱼᱟ ᱥᱮ ᱮᱱᱠᱷᱟᱱ ᱚᱱᱟ ᱠᱚᱨᱮ ᱠᱚ ᱦᱤᱡᱩᱜᱼᱟ ᱟᱭᱩᱵ ᱥᱩᱢᱟᱹᱭᱜᱮ ᱴᱚᱪᱟᱛᱮᱫ ᱤᱧ ᱧᱮᱞ ᱟᱠᱟᱫ ᱠᱚᱣᱟ ᱟᱹᱰᱤ ᱰᱷᱮᱨ ᱪᱮᱬᱮᱜᱮ ᱱᱚᱣᱟ ᱟᱛᱳ ᱫᱤᱥᱚᱢ ᱨᱮᱫᱚ ᱦᱟᱸᱜ ᱢᱮᱱᱟᱜ ᱠᱚᱜᱮᱭᱟ ᱟᱫᱚ ᱠᱚᱠᱚᱨ ᱪᱮᱬᱮ ᱦᱚᱸᱧ ᱧᱮᱞ ᱟᱠᱟᱫ ᱠᱚᱜᱮᱭᱟ ᱠᱤᱥᱱᱤ ᱟᱨ ᱠᱚᱸᱜ ᱦᱚᱸᱧ ᱧᱮᱞ ᱟᱠᱟᱫ ᱠᱚᱜᱮᱭᱟ ᱥᱤᱧ ᱥᱤᱧ ᱢᱟᱨᱥᱟᱞ ᱫᱚ ᱵᱟᱹᱧ ᱧᱮᱞ ᱟᱠᱟᱫ ᱠᱚᱣᱟ ᱟᱭᱩᱵ ᱥᱚᱢᱚᱭᱜᱮ ᱟᱞᱮᱭᱟᱜ ᱚᱲᱟᱜ ᱴᱷᱮᱱ ᱜᱮ ᱡᱚᱡᱚ ᱫᱟᱨᱮ ᱢᱮᱱᱟᱜᱼᱟ ᱟᱫᱚ ᱚᱱᱟ ᱡᱚᱡᱚ ᱫᱟᱨᱮ ᱨᱮ ᱟᱭᱩᱵ ᱮᱱᱠᱷᱟᱱ ᱩᱱᱠᱩ ᱪᱮᱬᱮ ᱫᱚ ᱫᱤᱱ ᱠᱚ ᱦᱤᱡᱩᱜᱼᱟ ᱱᱚᱰᱮ ᱰᱮᱨᱟ ᱵᱟᱥᱟ ᱛᱟᱠᱚ ᱢᱮᱱᱟᱜᱼᱟ ᱠᱷᱟᱱ ᱩᱱᱥᱚᱢᱟᱹᱭ ᱜᱤᱧ ᱧᱮᱞ ᱟᱠᱟᱫ ᱠᱚᱣᱟ ᱠᱚᱸᱜ ᱟᱜ ᱫᱚ ᱴᱷᱚᱱᱴᱟ ᱛᱟᱠᱚ ᱥᱚᱠᱛᱚ ᱡᱮᱞᱮᱧ ᱜᱮᱭᱟ ᱩᱵ ᱛᱟᱠᱚ ᱫᱚ ᱯᱩᱸᱰ ᱜᱮᱭᱟ ᱟᱨ ᱠᱤᱥᱱᱤᱭᱟᱜ ᱫᱚ ᱩᱵ ᱛᱟᱠᱚ ᱫᱚ ᱦᱮᱸᱫᱮ ᱜᱮᱭᱟ ᱥᱟᱵ ᱦᱚᱸ ᱵᱟᱹᱧ ᱥᱟᱵ ᱵᱤᱰᱟᱹᱣ ᱟᱠᱟᱫ ᱠᱚᱣᱟ ᱟᱨ ᱜᱚᱡ ᱦᱚᱸ ᱵᱟᱹᱧ ᱜᱚᱡ ᱵᱤᱰᱟᱹᱣ ᱟᱠᱟᱫ ᱠᱚᱣᱟ ᱠᱷᱟᱞᱤ ᱧᱮᱞ ᱛᱩᱧ ᱧᱮᱞ ᱟᱠᱟᱫ ᱠᱚᱜᱮᱭᱟ ᱪᱮᱬᱮ ᱫᱚ ᱟᱨᱚ ᱮᱢᱟᱱ ᱛᱮᱢᱟᱱ ᱪᱮᱬᱮ ᱢᱮᱱᱟᱜ ᱠᱚᱜᱮᱭᱟ ᱠᱤᱥᱱᱤ ᱦᱩᱭᱮᱱᱟ ᱠᱚᱸᱜ ᱦᱩᱭᱮᱱᱟ ᱰᱮᱰᱮᱯ ᱦᱩᱭᱮᱱᱟ ᱟᱨᱚ ᱠᱚᱠᱚᱨ ᱦᱩᱭᱮᱱᱟ ᱯᱟᱣᱨᱟ ᱦᱩᱭᱮᱱᱟ ᱢᱤᱴᱷᱩ ᱦᱩᱭᱮᱱᱟ ᱢᱤᱴᱷᱩ ᱫᱚ ᱦᱟᱸᱜ ᱟᱞᱮ ᱚᱲᱟᱜ ᱨᱮᱦᱚᱸ ᱢᱮᱱᱟᱭᱟ ᱩᱱᱤ ᱢᱤᱴᱷᱩ ᱫᱚ ᱠᱷᱟᱸᱧᱪᱟ ᱵᱷᱤᱛᱤᱨ ᱨᱮᱞᱮ ᱫᱚᱦᱚᱣ ᱠᱟᱫᱮᱭᱟ ᱟᱫᱚ ᱩᱱᱤ ᱢᱤᱴᱷᱩ ᱫᱚ ᱫᱤᱱᱜᱮ ᱯᱮᱲᱟ ᱠᱚᱠᱚ ᱦᱤᱡᱩᱜ ᱨᱮᱦᱚᱸ ᱦᱚᱦᱚᱭᱟᱭ ᱧᱩᱛᱩᱢᱟᱛᱮᱫ ᱮ ᱦᱚᱦᱚᱭᱟ ᱢᱟ ᱚᱰᱚᱠᱚᱜ ᱯᱮ ᱦᱟᱱᱠᱩ ᱯᱮᱲᱟ ᱦᱚᱲ ᱠᱚ ᱦᱮᱡ ᱮᱱᱟ ᱚᱱᱠᱟ ᱪᱮᱬᱮ ᱫᱚ ᱦᱟᱸᱜ ᱤᱧ ᱧᱮᱞ ᱟᱠᱟᱫ ᱠᱚᱜᱮᱭᱟ ᱵᱟᱨᱚ ᱵᱚᱨᱚᱱ ᱪᱮᱬᱮᱧ ᱧᱮᱞ ᱟᱠᱟᱫ ᱠᱚᱜᱮᱭᱟ ᱰᱷᱮᱝᱠᱟ ᱦᱚᱸᱧ ᱧᱮᱞ ᱟᱠᱟᱫ ᱠᱚᱜᱮᱭᱟ ᱰᱷᱮᱝᱠᱟ ᱦᱚᱸ ᱦᱟᱸᱜ ᱥᱩᱨ ᱠᱷᱚᱱ ᱫᱚ ᱵᱟᱹᱧ ᱧᱮᱞ ᱟᱠᱟᱫ ᱠᱚᱣᱟ ᱦᱟᱯᱤ ᱦᱟᱯᱤᱛᱮ ᱥᱮᱱ ᱟᱛᱮᱫ ᱜᱤᱧ ᱧᱮᱞ ᱟᱠᱟᱫ ᱠᱚᱣᱟ ᱡᱷᱟᱹᱞ ᱧᱚᱜ ᱠᱷᱚᱱ ᱜᱮ ᱩᱱᱠᱩᱣᱟᱜ ᱫᱚ ᱯᱷᱟᱹᱠᱲᱟᱹᱜ ᱠᱚ ᱛᱟᱠᱚ ᱢᱟᱨᱟᱝ ᱢᱟᱨᱟᱝ ᱛᱟᱦᱮᱱᱟ ᱴᱷᱚᱱᱴᱟ ᱠᱚᱫᱚ ᱢᱟᱨᱟᱝ ᱴᱷᱚᱱᱴᱟ ᱠᱚᱫᱚ ᱥᱚᱠᱛᱚ ᱡᱮᱞᱮᱧ ᱡᱮᱞᱮᱧ ᱛᱟᱠᱚ ᱛᱟᱦᱮᱱᱟ ᱟᱨ ᱟᱦᱟᱨ ᱫᱟᱜ ᱠᱚᱨᱮ ᱠᱚ ᱟᱬᱜᱚᱱᱟ ᱦᱟᱹᱠᱩ ᱠᱚᱠᱚ ᱥᱟᱵ ᱠᱚᱣᱟ